ᱟᱞᱮ ᱱᱚᱣᱟ ᱢᱟᱞᱫᱟ ᱡᱮᱞᱟ ᱥᱚᱦᱚᱨ ᱨᱮᱫᱚ ᱢᱮᱰᱤᱠᱮᱞ ᱦᱚᱥᱯᱤᱴᱟᱞ ᱨᱮᱫᱚ ᱱᱟᱱᱟᱱ ᱨᱚᱠᱚᱢ ᱪᱤᱠᱤᱛᱥᱟ ᱛᱟᱦᱮᱱᱟ ᱟᱨ ᱱᱚᱣᱟ ᱪᱤᱠᱤᱛᱥᱟ ᱛᱟᱞᱟ ᱛᱮᱜᱮ ᱟᱹᱰᱤ ᱥᱩᱡᱳᱜᱽ ᱥᱩᱵᱤᱛᱟ ᱞᱮ ᱧᱟᱢᱟ ᱱᱚᱣᱟ ᱨᱮᱭᱟᱜ ᱪᱤᱠᱤᱛᱥᱟ ᱫᱚ ᱢᱟᱱᱮ ᱥᱩᱡᱳᱜᱽ ᱥᱩᱵᱤᱛᱟ ᱫᱚ ᱟᱹᱰᱤ ᱞᱮᱠᱟᱱᱟ ᱢᱟᱱᱮ ᱟᱹᱰᱤ ᱥᱚᱞᱦᱮ ᱜᱮᱭᱟ ᱪᱤᱠᱤᱛᱥᱟ ᱥᱮ ᱚᱯᱟᱨᱮᱥᱚᱱ ᱟᱭᱢᱟ ᱫᱤᱠ ᱫᱤᱭᱮ ᱟᱹᱰᱤ ᱥᱩᱡᱳᱜᱽ ᱥᱩᱵᱤᱛᱟ ᱱᱮᱛᱟᱨ ᱠᱚ ᱧᱟᱢ ᱦᱚᱪᱚᱭᱮᱫ ᱵᱚᱱᱟ ᱚᱱᱠᱟ ᱞᱮᱠᱟᱛᱮ ᱢᱟᱞᱫᱟ ᱡᱮᱞᱟ ᱥᱚᱫᱚᱨ ᱦᱚᱥᱯᱤᱴᱟᱞ ᱨᱮᱫᱚ ᱨᱟᱹᱯᱩᱫ ᱦᱚᱲᱟᱜ ᱦᱚᱸ ᱟᱹᱰᱤ ᱞᱮᱠᱟᱱ ᱥᱩᱵᱮᱵᱚᱥᱛᱟ ᱠᱚ ᱮᱢᱟ ᱠᱚ ᱠᱟᱱᱟ ᱚᱱᱟᱛᱮ ᱟᱹᱰᱤ ᱥᱩᱡᱳᱜᱽ ᱥᱩᱵᱤᱫᱷᱟ ᱢᱮᱱᱟᱜᱼᱟ